ᱱᱤᱛ ᱪᱟᱞᱟᱜᱠᱟᱱ ᱚᱠᱛᱚᱨᱮ ᱟᱛᱳ ᱥᱮ ᱥᱟᱦᱟᱨ ᱵᱟᱡᱟᱨ ᱨᱮ ᱞᱮᱛᱟᱲᱜᱮ ᱵᱟᱲᱛᱤᱜᱠᱟᱱ ᱟᱡᱟᱨ ᱠᱚ ᱟ ᱰᱤᱜᱟᱱ ᱢᱮᱱᱟᱜᱼᱟ ᱚᱱᱟᱠᱚ ᱢᱚᱫᱽᱫᱷᱮᱨᱮ ᱦᱩᱭᱩᱜ ᱠᱟᱱᱟ ᱰᱮᱝᱜᱩ ᱢᱮᱞᱮᱨᱤᱭᱟ ᱟᱨᱦᱚᱸ ᱟᱨᱦᱚᱸ ᱥᱟᱦᱮᱸᱫ ᱠᱚᱥᱴᱚ ᱞᱮᱠᱟᱱ ᱟᱡᱟᱨ ᱟᱨ ᱚᱱᱟ ᱥᱟᱶᱛᱮ ᱟᱨᱦᱚᱸ ᱟ ᱰᱤᱜᱟᱱ ᱟᱡᱟᱨ ᱱᱮᱢᱟᱜᱼᱟ ᱛᱚ ᱚᱱᱟᱠᱚ ᱟᱡᱟᱨ ᱠᱷᱚᱱ ᱵᱟᱧᱪᱟᱜ ᱞᱟᱹᱜᱤᱫ ᱟᱵᱚ ᱯᱳᱭᱞᱳ ᱨᱮᱜᱮ ᱚᱲᱟᱜ ᱫᱩᱣᱟᱹᱨ ᱥᱟᱯᱷᱟ ᱥᱩᱛᱨᱟᱹᱣ ᱥᱮ ᱟᱵᱚ ᱢᱟᱹᱱᱢᱤ ᱠᱚ ᱦᱚᱲᱢᱚ ᱛᱤᱼᱡᱟᱸᱜᱟ ᱵᱟᱦᱨᱮ ᱠᱷᱚᱱ ᱚᱲᱟᱜ ᱵᱚᱞᱚᱞᱮᱱ ᱠᱷᱟᱡᱜᱮ ᱟᱨᱩᱵᱚᱜ ᱫᱚᱨᱠᱟᱨ ᱠᱟᱱᱟ ᱟᱨ ᱛᱤᱼᱡᱟᱸᱜᱟ ᱠᱚ ᱟᱹᱨᱩᱵ ᱠᱟᱛᱮᱫ ᱡᱚᱢᱼᱧᱩ ᱨᱮᱭᱟᱜ ᱞᱟᱹᱠᱛᱤ ᱠᱟᱱᱟ ᱪᱮᱫᱟᱜ ᱥᱮ ᱵᱟᱝᱠᱷᱟᱱ ᱱᱤᱛ ᱪᱟᱞᱟᱜᱠᱟᱱ ᱚᱠᱛᱚᱨᱮ ᱟᱹᱰᱤᱜᱟᱱ ᱟᱡᱟᱨᱜᱮ ᱧᱮᱞ ᱧᱟᱢᱚᱜ ᱠᱟᱱᱟ ᱥᱚᱦᱚᱨ ᱵᱟᱡᱟᱨ ᱨᱮ ᱥᱮ ᱟᱛᱳ ᱚᱲᱟᱜ ᱨᱮᱦᱚᱸ ᱡᱚᱢᱟᱜ ᱥᱟᱶᱛᱮ ᱟᱹᱰᱤᱜᱟᱱ ᱠᱮᱢᱤᱠᱮᱞ ᱥᱮ ᱨᱟᱥᱟᱭᱱᱤᱠ ᱡᱤᱱᱤᱥᱵᱚᱱ ᱡᱚᱢ ᱢᱮᱥᱟᱭᱮᱼᱟ ᱛᱚ ᱚᱱᱟᱠᱚ ᱠᱷᱚᱱ ᱵᱟᱧᱪᱟᱜ ᱞᱟᱹᱜᱤᱫ ᱟᱵᱚ ᱱᱮᱪᱟᱨᱮᱞ ᱡᱤᱱᱤᱥ ᱡᱚᱢ ᱞᱟᱜᱟᱣᱵᱚᱱᱟ ᱪᱟᱥᱼᱵᱟᱥ ᱨᱮᱦᱚᱸ ᱱᱮᱪᱟᱨᱮᱞ ᱥᱟᱨᱜᱮ ᱞᱟᱜᱟᱣ ᱫᱚᱨᱠᱟ ᱛᱟᱵᱚᱱᱟ ᱮᱱᱠᱷᱟᱱ ᱟᱵᱚ ᱦᱚᱲᱢᱚᱨᱮ ᱠᱮᱢᱤᱠᱮᱞ ᱵᱟᱝ ᱵᱚᱞᱚᱜᱼᱟ ᱟᱨ ᱱᱚᱜᱼᱚᱸᱭ ᱡᱮ ᱥᱚᱦᱚᱨ ᱵᱟᱡᱟᱨ ᱥᱮ ᱟᱛᱳ ᱚᱲᱟᱜᱨᱮ ᱱᱤᱛᱦᱚᱸ ᱱᱤᱛᱚᱜ ᱜᱟᱹᱰᱤ ᱪᱟᱞᱟᱜ ᱪᱟᱞᱟᱜ ᱠᱟᱱᱟ ᱜᱟᱹᱰᱤ ᱠᱷᱚᱱ ᱫᱷᱩᱸᱜᱟᱹ ᱚᱰᱳᱠᱚᱜ ᱠᱟᱱᱟ ᱚᱱᱟᱛᱮ ᱟᱵᱚᱣᱟᱜ ᱵᱟᱭᱩᱢᱚᱱᱰᱚᱞ ᱫᱩᱥᱚᱱᱮᱫᱟ ᱥᱮ ᱵᱟᱹᱲᱤᱡᱚᱜ ᱠᱟᱱᱟ ᱛᱚ ᱚᱱᱟᱠᱷᱚᱱ ᱵᱟᱧᱪᱟᱜ ᱞᱟᱹᱜᱤᱫ ᱟᱵᱚ ᱱᱤᱛᱚᱜ ᱵᱮᱴᱟᱨᱤ ᱪᱟᱞᱤᱛᱚ ᱤᱧᱡᱤᱱ ᱜᱟᱹᱰᱤ ᱞᱟᱜᱟ ᱞᱟᱜᱟᱣᱵᱚᱱᱟ ᱛᱚᱵᱮ ᱠᱷᱟᱱ ᱵᱟᱭᱩᱢᱚᱱᱰᱚᱞ ᱵᱟᱝ ᱫᱩᱥᱚᱱᱚᱜᱼᱟ ᱟᱨ ᱟᱵᱚ ᱡᱟᱦᱟᱸ ᱵᱟᱭᱩᱢᱚᱱᱰᱚᱞ ᱠᱷᱚᱱ ᱥᱤᱨᱡᱟᱹᱣ ᱨᱳᱜᱽ ᱟᱡᱟᱨ ᱠᱷᱚᱱ ᱵᱟᱧᱪᱟᱣ ᱨᱮᱵᱚᱱ ᱛᱟᱦᱮᱱᱟ